ᱟᱵᱚᱣᱟᱜ ᱥᱚᱪᱪᱷᱚ ᱵᱷᱟᱨᱚᱛ ᱫᱚ ᱦᱩᱭᱩᱜ ᱠᱟᱱᱟ ᱟᱵᱚ ᱥᱟᱯᱷᱟ ᱥᱟᱹᱯᱷᱤ ᱵᱚᱱ ᱛᱟᱦᱮᱱ ᱢᱟ ᱚᱲᱟᱜ ᱫᱩᱣᱟᱹᱨ ᱟᱛᱳ ᱨᱮᱭᱟᱜ ᱰᱨᱮᱱ ᱠᱚ ᱵᱟᱛᱷᱨᱩᱢ ᱠᱚ ᱥᱟᱯᱷᱟ ᱟᱨ ᱤᱧ ᱦᱚᱸ ᱠᱟᱹᱢᱤ ᱠᱚᱫᱚᱹᱧ ᱧᱮᱞ ᱵᱟᱲᱟ ᱠᱟᱜ ᱜᱮᱭᱟ ᱡᱮ ᱟᱛᱳ ᱨᱮ ᱪᱮᱫᱞᱮᱠᱟ ᱠᱟᱹᱢᱤ ᱞᱮᱠᱷᱟᱡ ᱦᱩᱭᱩᱜᱼᱟ ᱟᱛᱳᱨᱮ ᱰᱨᱮᱱ ᱥᱟᱯᱷᱟ ᱥᱚᱢᱚᱭ ᱱᱚᱛᱮ ᱦᱚᱦᱚ ᱤᱫᱤ ᱠᱟᱛᱮ ᱥᱟᱯᱷᱟ ᱡᱚᱛᱚᱦᱚᱲ ᱛᱮᱵᱚᱱ ᱥᱟᱯᱷᱟᱭᱟ ᱫᱮᱞᱟ ᱚᱱᱟ ᱩᱱᱟᱹᱜ ᱥᱟᱯᱷᱟ ᱥᱟ ᱯᱷᱤ ᱨᱮ ᱠᱟᱹᱢᱤ ᱫᱚ